ᱦᱮᱞᱳ ᱜᱚᱢᱠᱮ ᱡᱚᱦᱟᱨ ᱜᱮ ᱟᱪᱪᱷᱟ ᱟᱵᱚ ᱱᱚᱣᱟ ᱳᱰᱤᱥᱟ ᱨᱮ ᱪᱮᱫ ᱪᱮᱫ ᱪᱟᱥ ᱠᱚ ᱛᱟᱵᱚᱱ ᱦᱩᱭᱩᱜ ᱠᱟᱱᱟ ᱢᱟᱥᱮ ᱞᱟᱹᱭ ᱵᱟᱲᱟ ᱦᱚᱪᱚ ᱧᱚᱜ ᱞᱤᱧ ᱵᱤᱱ ᱦᱳᱭ ᱟᱪᱪᱷᱟ ᱟᱨ ᱟᱨ ᱟᱨ ᱮᱴᱟᱜᱟᱜ ᱠᱚ ᱪᱮᱫ ᱠᱚ ᱚᱱᱠᱟ

ᱟᱪᱪᱷᱟ ᱟᱪᱪᱷᱟ ᱦᱮᱸ ᱪᱮᱫ ᱠᱚ ᱚᱱᱠᱟ ᱥᱩᱵᱤᱫᱷᱟ ᱫᱚ ᱢᱮᱱᱟᱜ ᱛᱟᱵᱚᱱᱟ ᱢᱟᱥᱮ ᱞᱟᱹᱭ ᱧᱚᱜᱽ ᱵᱤᱱ ᱰᱮᱢ ᱰᱮᱢ ᱠᱚᱨᱮᱱᱟᱜ ᱥᱩᱵᱤᱫᱷᱟ ᱵᱟᱹᱱᱩᱜ ᱟᱱᱟ ᱰᱮᱢ ᱠᱚ ᱠᱮᱱᱮᱞ ᱠᱚ ᱟᱪᱪᱷᱟ ᱟᱪᱪᱷᱟ ᱤᱱᱟᱹᱠᱷᱟᱱ ᱪᱟᱥ ᱠᱚᱫᱚ ᱛᱚᱵᱮ ᱚᱱᱠᱟ ᱪᱟᱹᱞᱩ ᱠᱟᱱᱟ ᱵᱟᱝ ᱠᱮᱱᱟᱞ ᱠᱮᱱᱟᱞ ᱠᱷᱚᱱ ᱰᱮᱢ ᱨᱮᱭᱟᱜ ᱥᱩᱵᱤᱫᱷᱟ ᱠᱚ ᱡᱩᱫᱤ ᱢᱮᱱᱟᱜ ᱠᱷᱟᱱ ᱢᱟ ᱵᱟᱨ ᱫᱷᱟᱣ ᱜᱟᱱ ᱦᱩᱱᱟᱹᱝ ᱪᱟᱥᱼᱟ ᱛᱚ ᱟᱪᱪᱷᱟ ᱟᱪᱪᱷᱟ ᱤᱱᱟᱹ ᱠᱷᱟᱱ ᱫᱚ ᱚᱱᱮ ᱠᱚᱦᱚᱸ ᱪᱟᱥ ᱦᱮᱸ ᱦᱮᱸ ᱟᱨ ᱵᱟᱨᱦᱮ ᱠᱚᱨᱮ ᱮᱢᱟᱱ ᱛᱮᱢᱟᱱ ᱠᱚ ᱟᱪᱪᱷᱟ ᱦᱳᱭ ᱟᱹᱞᱩ ᱟᱪᱪᱷᱟ ᱟᱪᱪᱷᱟ ᱟᱨ ᱱᱚᱣᱟ ᱵᱮᱸᱜᱟᱲ ᱵᱤᱞᱟᱹᱛᱤ ᱠᱚ ᱮᱢᱟᱱ ᱠᱚ ᱛᱟᱭᱚᱢ ᱛᱮ ᱟᱪᱪᱷᱟ ᱦᱳᱭ ᱚᱱᱟ ᱢᱟᱱᱮ ᱚᱱᱟ ᱨᱮᱱᱟᱜ ᱥᱤᱡᱮᱱ ᱤᱫᱤ ᱠᱟᱛᱮᱫ ᱜᱮ ᱪᱟᱥ ᱢᱟ ᱦᱩᱭᱩᱜᱼᱟ ᱟᱪᱪᱷᱟ ᱱᱚᱣᱟ ᱡᱚᱦᱚᱜ ᱠᱚᱢᱟ ᱱᱚᱣᱟ ᱡᱚᱦᱚᱜ ᱠᱚᱢᱟ ᱦᱩᱱᱟᱹᱝ ᱱᱚᱣᱟ ᱤᱭᱟᱹ ᱨᱮᱢᱟ ᱚᱱᱟ ᱡᱚᱸᱰᱨᱟ ᱠᱚᱦᱚᱸ ᱵᱷᱟᱹᱜᱤ ᱜᱟᱱᱚᱜᱼᱟ ᱥᱮ ᱦᱳᱭ ᱱᱚᱝᱠᱟ ᱦᱟᱭᱵᱨᱤᱰ ᱪᱮᱛᱟᱱ ᱛᱮ ᱱᱤᱛᱚᱜ ᱢᱟ ᱚᱱᱟ ᱠᱚᱦᱚᱸ ᱧᱟᱢᱚᱜ ᱠᱟᱱ ᱫᱚ ᱤᱛᱟᱹ ᱠᱚᱠᱚ ᱮᱢᱚᱜ ᱠᱟᱱ ᱛᱟᱵᱚᱱᱟ

ᱟᱪᱪᱷᱟ ᱦᱳᱭ ᱦᱳᱭ ᱦᱳᱭ ᱱᱚᱭᱼᱚᱸᱭ ᱱᱚᱝᱠᱟ ᱥᱩᱵᱤᱫᱷᱟ ᱠᱚ ᱧᱟᱢ ᱠᱷᱟᱱ ᱟᱵᱚ ᱪᱟᱹᱥᱤ ᱠᱚᱠᱚ ᱠᱟᱹᱴᱤᱡ ᱵᱚᱱ ᱥᱩᱵᱤᱫᱷᱟ ᱵᱟᱲᱟ ᱧᱚᱜᱚᱜᱼᱟ ᱵᱟ ᱪᱮ ᱦᱳᱭ ᱫᱟᱜ ᱠᱚᱨᱮᱱᱟᱜ ᱜᱮ ᱡᱟᱹᱥᱛᱤ ᱠᱟᱛᱮᱫ ᱢᱟ ᱫᱟᱜ ᱠᱚᱜᱮ ᱡᱟᱹᱥᱛᱤ ᱢᱩᱥᱠᱤᱞ ᱨᱮᱱᱟᱜ ᱢᱟ ᱵᱟᱝᱠᱷᱟᱱ ᱢᱟ ᱪᱟᱥ ᱥᱩᱢᱩᱝ ᱢᱟ ᱦᱟᱜ ᱵᱚ ᱪᱟᱥ ᱜᱚᱫ ᱜᱮᱭᱟ ᱚᱱᱠᱟ ᱫᱟᱜ ᱨᱮᱭᱟᱜ ᱚᱥᱩᱵᱤᱫᱷᱟ ᱦᱩᱭᱩᱜ ᱟᱥᱮ ᱟᱪᱪᱷᱟ ᱟᱪᱪᱷᱟ ᱴᱷᱤᱠ ᱜᱮᱭᱟ ᱪᱟᱞᱟᱜ ᱟᱹᱞᱤᱧ ᱢᱟ ᱛᱚᱵᱮ ᱦᱮᱸ ᱦᱮᱸ ᱴᱷᱤᱠᱼᱟ ᱟᱨᱚ ᱢᱤᱫ ᱫᱤ ᱦᱟᱸᱜ ᱚᱱᱠᱟ ᱜᱮ